ᱤᱧᱫᱚ ᱡᱷᱤᱱᱩᱠᱯᱩᱨ ᱨᱮᱱ ᱢᱟᱺᱡᱷᱤ ᱦᱟᱲᱟᱢ ᱠᱟᱹᱱᱟᱹᱧ ᱛᱚᱵᱮ ᱟᱢᱫᱚ ᱚᱠᱚᱭ ᱨᱚᱧᱡᱤᱛ ᱢᱩᱨᱢᱩ ᱠᱟᱱᱟᱢ ᱥᱮ ᱚᱠᱚᱭᱴᱟᱜ ᱦᱮᱸ ᱟᱫᱚ ᱟᱸᱡᱚᱢ ᱟᱠᱟᱫᱟᱹᱧ ᱡᱮ ᱟᱢᱫᱚ ᱵᱚᱞᱮ ᱟᱭᱢᱟ ᱠᱤᱪᱷᱩᱜᱮᱢ ᱵᱟᱰᱟᱭᱟ ᱨᱟᱡᱽᱯᱟᱴ ᱪᱟᱞᱟᱣ ᱵᱟᱱᱟᱣ ᱨᱮᱱᱟᱜ ᱚᱠᱚᱭᱠᱚ ᱟᱵᱚ ᱫᱤᱥᱚᱢ ᱨᱮ ᱥᱟᱱᱛᱟᱲ ᱦᱚᱯᱚᱱ ᱠᱚ ᱢᱮᱱᱟᱜ ᱠᱚᱣᱟ ᱩᱱᱠᱩ ᱪᱮᱫ ᱪᱮᱫ ᱠᱚ ᱠᱟᱹᱢᱤᱭᱮᱫᱟ ᱟᱵᱚ ᱥᱟᱱᱛᱟᱲᱟᱜ ᱵᱷᱟᱹᱞᱟᱹᱭ ᱠᱟᱹᱢᱤ ᱠᱚ ᱚᱱᱟᱠᱚ ᱱᱟᱥᱮᱱᱟᱜ ᱞᱟᱹᱭ ᱵᱟᱰᱟᱭ ᱞᱮᱠᱷᱟᱱ ᱞᱟᱹᱭ ᱵᱟᱰᱟᱭ ᱮᱛᱮᱫ ᱞᱟᱹᱭ ᱟᱞᱮ ᱠᱷᱟᱱ ᱫᱚ ᱠᱷᱩᱵ ᱢᱚᱡᱽ ᱜᱮ ᱦᱩᱭᱠᱚᱜᱼᱟ ᱚᱱᱟᱜᱮ ᱵᱚᱞᱮ ᱟᱢᱴᱷᱮᱱ ᱟᱥ ᱛᱟᱦᱮᱭᱮᱱᱟ

ᱚᱻ

ᱦᱮᱸ ᱦᱮᱸ ᱚᱻ ᱪᱟᱹᱢᱯᱟᱹᱭ ᱫᱚ ᱚᱠᱟᱨᱮᱱ ᱚᱻ ᱟᱪᱪᱷᱟ

ᱦᱮᱸ ᱦᱮᱸ ᱟᱫᱚ ᱪᱮᱫ ᱠᱚ ᱟᱵᱚ ᱥᱟᱱᱛᱟᱲᱟᱜ ᱪᱮᱫ ᱠᱚᱠᱚ ᱠᱟᱹᱢᱤ ᱵᱟᱲᱟᱭᱮᱫᱟ ᱟᱢ ᱛᱤᱱᱟᱹᱜ ᱜᱟᱱᱮᱢ ᱵᱟᱰᱟᱭᱟ

ᱦᱮᱸ ᱦᱮᱸ ᱦᱮᱸ ᱦᱮᱸ ᱦᱮᱸ ᱚᱱᱟᱜᱮ ᱢᱟ ᱮᱱᱛᱮ ᱟᱵᱚᱦᱚᱸ ᱵᱚᱱ ᱟᱥᱚᱜ ᱡᱮ ᱟᱵᱚᱨᱮᱱ ᱜᱤᱫᱟᱹᱨ ᱯᱤᱫᱟᱹᱨ ᱦᱚᱸ ᱡᱮᱱᱚ ᱩᱱᱠᱩ ᱞᱮᱠᱟ ᱛᱟᱭᱚᱢ ᱫᱟᱨᱟᱢ ᱩᱱᱠᱩ ᱫᱨᱳᱯᱚᱫᱤ ᱤᱭᱟᱹ ᱨᱟᱥᱴᱨᱚᱯᱚᱛᱤ ᱫᱨᱳᱯᱚᱫᱤ ᱢᱩᱨᱢᱩ ᱜᱤᱨᱤᱥ ᱪᱚᱱᱫᱨᱚ ᱟᱨ ᱱᱚᱛᱮ ᱦᱮᱢᱚᱱᱛ ᱥᱚᱨᱮᱱ ᱱᱤᱛᱚᱜ ᱵᱚᱨᱛᱚᱢᱟ ᱢᱮᱱᱟᱭ ᱤᱭᱟᱹ ᱪᱟᱹᱢᱯᱟᱹᱭ ᱦᱮᱸ ᱩᱱᱠᱩ ᱞᱮᱠᱟᱜᱮ ᱡᱮᱱᱚ ᱟᱵᱚᱨᱮᱱ ᱜᱤᱫᱽᱨᱟᱹ ᱯᱤᱫᱽᱨᱟᱹ ᱦᱚᱸ ᱛᱟᱭᱚᱢ ᱫᱟᱨᱟᱢ ᱡᱮᱱᱚ ᱟᱨᱦᱚᱸ ᱢᱚᱡᱽ ᱠᱚ ᱢᱚᱡᱽ ᱠᱚ ᱯᱟᱲᱦᱟᱜ ᱟᱨ ᱩᱱᱠᱩ ᱞᱮᱠᱟ ᱩᱱᱠᱩ ᱧᱮᱞᱛᱮ ᱡᱮᱱᱚ ᱟᱨᱦᱚᱸ ᱩᱱᱠᱩ ᱞᱮᱠᱟᱠᱚ ᱦᱮᱸ ᱦᱮᱸ ᱦᱮᱸ ᱦᱮᱸ ᱦᱮᱸ ᱦᱮᱸ ᱪᱮᱛᱚᱱ ᱠᱚ ᱦᱩᱭᱩᱜᱼᱟ ᱦᱮᱸ ᱦᱮᱸ ᱦᱮᱸ ᱦᱮᱸ ᱦᱮᱸ ᱢᱟ ᱛᱚᱵᱮ ᱛᱮᱦᱮᱧ ᱫᱚ ᱤᱱᱟᱹᱜ ᱜᱮ ᱟᱨ ᱱᱚᱝᱠᱟᱜᱮ ᱟᱨᱦᱚᱸ ᱵᱚᱱ ᱠᱩᱨᱩᱢᱩᱴᱩᱭᱟ ᱛᱚᱵᱮ ᱦᱮᱸ ᱦᱮᱸ ᱦᱮᱸ ᱵᱟᱝ ᱦᱩᱭᱩᱜ ᱠᱟᱱᱟ ᱦᱮᱸ ᱦᱮᱸ ᱢᱟ ᱟᱪᱪᱷᱟ ᱡᱚᱦᱟᱨᱜᱮ ᱛᱚᱵᱮ ᱦᱮᱸ